ᱦᱮᱞᱳ ᱡᱚᱜᱚᱫᱟ ᱚᱠᱟ ᱞᱟᱝ ᱜᱟᱞᱢᱟᱨᱟᱣ ᱞᱮᱫ ᱞᱟᱝ ᱰᱟᱸᱜᱟ ᱯᱟᱲᱟ ᱴᱳᱴᱳ ᱟᱹᱜᱩᱧ ᱢᱮᱛᱟᱫ ᱢᱮ ᱛᱟᱦᱮᱸᱫ ᱚᱸᱰᱮ ᱫᱚ ᱢᱤᱱᱟᱹᱧᱟ ᱤᱧ ᱴᱳᱴᱳ ᱫᱚ ᱱᱚᱰᱮ ᱫᱚ ᱟᱞᱚᱢ ᱟᱹᱜᱩᱭᱟ ᱱᱚᱣᱟ ᱦᱤᱨᱚᱱᱯᱩᱨ ᱜᱮ ᱟᱹᱜᱩᱭ ᱛᱟᱞᱟᱝ ᱢᱮ ᱪᱮᱫᱟᱜ ᱮᱱᱛᱮᱫ ᱦᱤᱨᱚᱱᱯᱩᱨ ᱨᱮᱜᱮ ᱤᱧᱟᱹᱜ ᱠᱟᱹᱢᱤ ᱦᱮᱱᱟᱜᱼᱟ ᱛᱳ ᱱᱚᱰᱮᱢ ᱟᱹᱜᱩ ᱠᱷᱟᱡ ᱟᱹᱜᱩᱭᱮ ᱛᱮᱢᱟ ᱵᱤᱞᱚᱢᱚᱜᱼᱟ ᱛᱳ ᱦᱟᱰᱮᱧ ᱠᱟᱹᱢᱤ ᱦᱟᱛᱟᱲᱟ ᱤᱱᱟᱹᱜ ᱛᱮ ᱟᱢ ᱦᱤᱨᱚᱱᱯᱩᱨ ᱜᱮ ᱟᱹᱜᱩᱭᱢᱮ ᱟᱨ ᱦᱤᱨᱚᱱᱯᱩᱨ ᱠᱷᱚᱱᱜᱮ ᱦᱟᱸᱜ ᱚᱸᱰᱮ ᱠᱷᱚᱡ ᱜᱮ ᱨᱤᱥᱤᱵᱷᱤᱧ ᱢᱮ ᱟᱨ ᱢᱟ ᱛᱚᱵᱮ ᱟᱹᱜᱩᱭ ᱢᱮ